ᱪᱮᱭᱟᱨ ᱨᱮ ᱫᱩᱲᱩᱵ ᱨᱮ ᱟᱹᱰᱤᱜᱟᱱ ᱚᱥᱩᱵᱤᱫᱷᱟ ᱢᱮᱱᱟᱜ ᱟᱠᱟᱫᱟ ᱪᱮᱫᱟᱜ ᱥᱮ ᱱᱚᱶᱟ ᱪᱮᱭᱟᱨ ᱨᱮ ᱟᱰᱚ ᱚᱱᱠᱟᱱ ᱦᱚᱲ ᱡᱟᱦᱟᱸᱭ ᱰᱟᱸᱰᱟ ᱦᱟᱥᱩ ᱥᱮ ᱚᱱᱠᱟᱱ ᱥᱤᱨ ᱫᱟᱬᱟ ᱨᱮᱱᱟᱜ ᱨᱳᱠ ᱟᱡᱟᱨ ᱢᱮᱱᱟᱜ ᱛᱟᱠᱚ ᱩᱱᱠᱩ ᱡᱩᱫᱤ ᱥᱟᱨᱟᱫᱤᱱ ᱪᱮᱭᱟᱨ ᱨᱮᱠᱚ ᱫᱩᱲᱩᱵ ᱠᱚᱜᱼᱟ ᱠᱚ ᱛᱟᱞᱦᱮ ᱩᱱᱠᱩ ᱦᱚᱸ ᱟᱠᱚᱣᱟᱜ ᱨᱳᱠ ᱟᱡᱟᱨ ᱚᱱᱟ ᱦᱚᱸ ᱵᱟᱹᱲᱛᱤᱜ ᱛᱟᱠᱚᱣᱟ ᱚᱱᱟ ᱦᱚᱛᱮᱫ ᱛᱮ ᱪᱮᱭᱟᱨ ᱫᱚ ᱟᱹᱰᱤ ᱜᱮ ᱚᱥᱩᱵᱤᱫᱟᱣᱟ ᱟᱨ ᱪᱮᱭᱟᱨ ᱨᱮ ᱚᱱᱠᱟᱱᱟᱜ ᱢᱮᱴᱮᱨᱤᱭᱟᱞᱥ ᱛᱮ ᱡᱩᱫᱤ ᱪᱮᱭᱟᱨ ᱵᱟᱝᱠᱚ ᱵᱮᱱᱟᱣ ᱫᱟᱲᱮᱭᱟᱜᱼᱟ ᱛᱟᱞᱦᱮ ᱪᱮᱭᱟᱨ ᱚᱱᱟ ᱨᱟᱯᱩᱫ ᱞᱮᱱᱠᱷᱟᱱ ᱫᱩᱨᱜᱷᱚᱴᱟᱱᱟ ᱠᱚ ᱦᱩᱭᱩᱜᱼᱟ ᱚᱱᱟ ᱦᱚᱛᱮᱡᱛᱮ ᱪᱮᱭᱟᱨ ᱫᱚ ᱟᱹᱰᱤ ᱜᱮ ᱚᱥᱩᱵᱤᱫᱟᱣᱟ ᱟᱨ ᱪᱮᱭᱟᱨ ᱵᱮᱵᱚᱦᱟᱨ ᱫᱚ ᱡᱩᱫᱤ ᱵᱟᱝ ᱴᱷᱤᱠᱮᱢ ᱵᱮᱵᱚᱦᱟᱨ ᱫᱟᱲᱮᱭᱟᱜᱼᱟ ᱚᱱᱠᱟᱱ ᱯᱮᱞᱟᱥᱴᱤᱠ ᱪᱮᱭᱟᱨ ᱥᱮ ᱠᱚ ᱚᱱᱟ ᱠᱚ ᱡᱩᱫᱤ ᱦᱚᱴᱟᱛ ᱡᱟᱸᱜᱟ ᱚᱱᱠᱟᱱ ᱪᱮᱭᱟᱨ ᱨᱮᱭᱟᱜ ᱡᱟᱸᱜᱟ ᱨᱟᱯᱩᱫ ᱞᱮᱱᱠᱷᱟᱱ ᱴᱟᱴᱠᱟ ᱠᱚᱸᱰᱮᱞᱚᱜᱼᱟ ᱟᱨ ᱟᱢ ᱦᱚᱸᱢ ᱵᱟᱡᱟᱜ ᱚᱱᱟ ᱦᱚᱛᱮᱡ ᱛᱮ ᱪᱮᱭᱟᱨ ᱨᱮᱭᱟᱜ ᱵᱮᱵᱚᱦᱟᱨ ᱫᱚ ᱟᱹᱰᱤ ᱜᱮ ᱚᱥᱩᱵᱤᱫᱟᱣᱟ